ᱫᱟᱜ ᱨᱮᱫᱚ ᱛᱟᱦᱮᱱ ᱠᱚ ᱪᱮᱬᱮ ᱫᱚ ᱥᱮᱨᱟᱞᱤ ᱯᱟᱱᱤᱰᱩᱯᱠᱤ ᱛᱟᱹᱵᱽᱞᱟᱹ ᱫᱟᱜ ᱜᱮᱰᱮ

ᱩᱱᱠᱩ ᱫᱚ ᱪᱟᱨᱟ ᱫᱚᱠᱚ ᱧᱟᱢᱟ ᱚᱸᱰᱮ ᱜᱮᱠᱚ ᱫᱤᱱᱵᱷᱟᱹᱨ

ᱠᱮᱪᱩᱣᱟᱹ ᱮᱢᱟᱱ ᱛᱮᱢᱟᱱ ᱜᱷᱩᱴᱩ ᱨᱮᱱ ᱪᱮᱬᱮ ᱠᱚᱫᱚ

ᱨᱤᱪᱤ ᱯᱚᱛᱟᱢ

ᱜᱷᱟᱲᱣᱟ

ᱴᱷᱮᱝᱠᱟ ᱜᱮᱸᱰᱟᱲᱩ ᱦᱤᱥᱤ ᱪᱮᱬᱮ

ᱢᱤᱨᱩ ᱪᱟᱹᱧᱪᱤᱨ ᱞᱤᱯᱤ ᱠᱮᱨᱠᱮᱴᱟ ᱟᱹᱰᱤ ᱞᱮᱠᱟᱱ ᱠᱚ ᱱᱤᱭᱟᱹ ᱫᱚ ᱟᱫᱚ ᱫᱟᱨᱮ ᱠᱚᱨᱮ ᱠᱚ ᱵᱟᱥᱟᱜᱼᱟ